ᱡᱮᱢᱚᱱ ᱱᱚᱣᱟ ᱵᱩᱨᱩᱨᱮ ᱵᱤᱨᱵᱩᱨᱩ ᱨᱮ ᱫᱟᱨᱮ ᱢᱮᱱᱟᱜᱼᱟ ᱥᱟᱨᱡᱚᱢ ᱫᱟᱨᱮ ᱢᱟᱛᱠᱚᱢ ᱫᱟᱨᱮ ᱵᱟᱲᱮ ᱫᱟᱨᱮ ᱩᱞ ᱫᱟᱨᱮ ᱱᱚᱣᱟ ᱠᱚᱫᱚ ᱢᱟᱜ ᱫᱚ ᱵᱟᱭ ᱠᱩᱞᱟᱹᱜᱼᱟ ᱱᱤᱛᱚᱜ ᱚᱠᱥᱤᱡᱮᱱᱵᱚᱱ ᱧᱟᱢᱮᱫᱟ ᱯᱷᱚᱨᱮᱥᱞᱮᱱᱰ ᱯᱷᱮᱨᱥᱞᱮᱱᱰ ᱡᱟᱭᱜᱟᱨᱮ ᱫᱟᱨᱮᱵᱚ ᱨᱚᱦᱚᱭᱟ ᱪᱮᱠᱟ ᱠᱟᱛᱮᱫᱵᱚ ᱨᱚᱦᱚᱭᱟ ᱢᱟᱱᱮ ᱚᱱᱟᱵᱚ ᱵᱟᱧᱪᱟᱣ ᱫᱚᱦᱚᱭᱟ ᱢᱟᱜ ᱫᱚ ᱵᱟᱵᱚᱱ ᱢᱟᱜᱽᱟ ᱵᱮᱨᱮᱞᱟᱜ ᱫᱚ ᱨᱚᱦᱚᱲᱼᱟᱜ ᱵᱚᱱ ᱢᱟᱜᱽᱟ ᱨᱚᱦᱚᱲᱟᱜ ᱢᱟᱜ ᱠᱟᱛᱮᱫ ᱪᱮᱫᱦᱚᱸ ᱵᱟᱝ